ᱟᱵᱚᱣᱟᱜ ᱥᱟᱱᱛᱟᱲᱟᱜ ᱟᱹᱛᱩ ᱚᱲᱟᱜ ᱨᱮᱫᱚ ᱦᱚᱲ ᱠᱚ ᱜᱚᱡ ᱞᱮᱱᱠᱷᱟᱱ ᱟᱵᱚ ᱫᱚ ᱯᱳᱭᱞᱳ ᱛᱮᱫᱚ ᱯᱮᱲᱟ ᱯᱟᱹᱲᱦᱟᱹ ᱠᱚᱵᱚᱱ ᱠᱷᱚᱵᱚᱨ ᱟᱠᱚᱣᱟ ᱟᱨ ᱤᱱᱟᱹ ᱥᱟᱶᱛᱮ ᱟᱵᱚ ᱟᱹᱛᱩ ᱢᱚᱬᱮ ᱦᱚᱲ ᱜᱳᱰᱮᱛ ᱜᱳᱰᱮᱛ ᱵᱚᱱ ᱢᱮᱛᱟᱭᱟ ᱡᱮ ᱱᱚᱝᱠᱟ ᱢᱤᱫ ᱦᱚᱲᱮ ᱜᱚᱡ ᱟᱠᱟᱱᱟᱭ ᱛᱳ ᱜᱚᱰᱮᱛᱟᱜ ᱠᱟᱹᱢᱤ ᱫᱚ ᱪᱮᱫ ᱠᱟᱱᱟ ᱩᱱᱤ ᱫᱚ ᱚᱲᱟᱜ ᱚᱲᱟᱜ ᱮᱭ ᱪᱟᱞᱟᱜ ᱛᱮᱭ ᱚᱠᱚᱭ ᱚᱲᱟᱜ ᱨᱮ ᱦᱚᱲᱮ ᱜᱚᱡ ᱟᱠᱟᱱᱟ ᱩᱱᱠᱩᱣᱟᱜ ᱠᱟᱛᱷᱟ ᱟᱹᱛᱩ ᱦᱚᱲᱟᱜ ᱦᱚᱲᱮᱭ ᱞᱟᱹᱭ ᱯᱟᱥᱱᱟᱣ ᱟᱠᱚᱣᱟᱭ ᱞᱟᱹᱭ ᱯᱟᱥᱱᱟᱣ ᱟᱠᱚ ᱞᱮᱠᱷᱟᱱ ᱟᱻ ᱟᱹᱛᱩ ᱚᱲᱟᱜ ᱨᱮᱱ ᱠᱩᱲᱤ ᱦᱚᱯᱚᱱ ᱠᱚᱫᱚ ᱡᱟᱦᱟᱸᱭ ᱚᱲᱟᱜ ᱨᱮ ᱢᱚᱲᱟᱭ ᱜᱚᱡ ᱟᱠᱟᱱᱟᱭ ᱩᱱᱤ ᱚᱲᱟᱜ ᱛᱮ ᱨᱟᱨᱟᱜ ᱠᱚ ᱦᱤᱡᱩᱜᱼᱟ ᱟᱨ ᱤᱱᱟᱹ ᱯᱚᱨ ᱟᱹᱛᱩ ᱨᱮᱱ ᱢᱚᱬᱮ ᱦᱚᱲ ᱠᱚᱫᱚ ᱱᱩᱭ ᱢᱚᱲᱟ ᱨᱟᱯᱟᱜ ᱞᱟᱹᱜᱤᱫ ᱛᱮ ᱢᱟᱱᱮ ᱫᱟᱨᱮ ᱠᱚᱠᱚ ᱢᱟᱜᱽᱼᱟ ᱥᱟᱦᱟᱱ ᱠᱚ ᱡᱳᱜᱟᱲᱟ ᱩᱱᱤ ᱨᱟᱯᱟᱜ ᱞᱟᱹᱜᱤᱫ ᱛᱮ ᱤᱱᱟᱹ ᱛᱟᱭᱱᱚᱢ ᱡᱟᱦᱟᱸᱭ ᱜᱚᱡ ᱠᱟᱱᱟᱭ ᱩᱱᱤ ᱜᱚᱡ ᱦᱚᱲᱢᱚ ᱨᱮ ᱵᱟᱦᱟ ᱢᱟᱞᱟ ᱠᱚ ᱦᱟᱨᱟᱲ ᱟᱭᱟ ᱟᱨ ᱥᱩᱱᱩᱢ ᱥᱟᱥᱟᱝ ᱠᱚᱠᱚ ᱚᱡᱚᱜ ᱟᱭᱟ ᱢᱮᱫᱦᱟ ᱠᱚᱨᱮᱫ ᱛᱤ ᱡᱟᱝᱜᱟ ᱠᱚᱨᱮᱫ ᱟᱨ ᱛᱤᱨᱮ ᱦᱩᱲᱩ ᱠᱚ ᱪᱟᱞ ᱟᱭᱟ ᱟᱨ ᱚᱱᱟ ᱦᱩᱲᱩ ᱫᱚ ᱢᱚᱲᱟ ᱢᱚᱲᱟ ᱚᱲᱟᱜ ᱨᱮᱱ ᱡᱟᱦᱟᱸᱭ ᱜᱮ ᱚᱱᱟ ᱦᱩᱲᱩ ᱫᱚᱭ ᱫᱚᱦᱚ ᱠᱟᱜ ᱟᱭ ᱚᱱᱟ ᱦᱩᱲᱩᱭ ᱫᱚᱦᱚ ᱠᱟᱜ ᱠᱷᱟᱱᱮ ᱚᱱᱟ ᱦᱩᱲᱩ ᱫᱚ ᱟᱨᱚ ᱡᱚᱠᱷᱚᱱ ᱦᱩᱲᱩ ᱠᱚ ᱪᱟᱥ ᱟᱠᱚ ᱩᱱ ᱥᱚᱢᱚᱭ ᱚᱱᱟ ᱦᱩᱲᱩ ᱫᱚᱠᱚ ᱛᱚᱞᱟ ᱦᱩᱲᱩ ᱦᱤᱥᱟᱹᱵ ᱛᱮᱠᱚ ᱮᱨ ᱟᱠᱚ ᱟᱨ ᱤᱱᱟᱹ ᱛᱟᱭᱱᱚᱢ ᱩᱱᱤ ᱢᱚᱲᱟ ᱫᱚ ᱢᱟᱱᱮ ᱡᱚᱠᱷᱚᱱ ᱠᱚ ᱩᱰᱩᱠ ᱤᱫᱤᱭᱮᱭᱟᱠᱚ ᱚᱲᱟᱜ ᱠᱷᱚᱱ ᱛᱚᱠᱷᱚᱱ ᱚᱠᱟᱨᱮ ᱚᱠᱟ ᱯᱟᱨᱠᱚᱢ ᱨᱮ ᱢᱚᱬᱟ ᱜᱤᱛᱤᱡ ᱮᱭ ᱢᱮᱱᱟᱭᱟᱭ ᱚᱱᱟ ᱚᱱᱟ ᱯᱟᱨᱠᱚᱢ ᱠᱷᱚᱱ ᱜᱩᱨᱤᱡᱽ ᱫᱟᱜ ᱠᱚ ᱞᱮᱣᱦᱟᱭᱟ ᱜᱩᱨᱤᱡ ᱫᱟᱜ ᱠᱚ ᱞᱮᱣᱦᱟᱭ ᱛᱮ ᱚᱱᱮ ᱫᱚᱵᱟᱴᱤ ᱫᱷᱟᱹᱵᱤᱡ ᱠᱚ ᱫᱩᱞ ᱤᱫᱤᱭᱟᱠᱚ ᱟᱨ ᱠᱚ ᱡᱚᱜ ᱤᱫᱤᱭᱟ ᱢᱟᱱᱮ ᱚᱱᱟ ᱫᱚ ᱡᱚᱠᱷᱚᱱ ᱦᱟᱱᱮ ᱡᱚᱠᱷᱚᱱ ᱢᱚᱲᱟ ᱠᱚ ᱤᱫᱤᱭᱮᱭᱟᱠᱚ ᱢᱚᱲᱟ ᱫᱚ ᱟᱡ ᱨᱮᱱ ᱢᱚᱲᱟ ᱨᱮᱱ ᱜᱤᱫᱽᱨᱟᱹ ᱠᱤᱢᱵᱟ ᱟᱡᱨᱮᱱ ᱵᱚᱝᱥᱚ ᱵᱷᱟᱭᱟᱛ ᱠᱚᱜᱮ ᱠᱚ ᱜᱚᱜ ᱫᱟᱲᱮᱭᱟᱭᱟ ᱢᱟᱱᱮ ᱮᱴᱟᱜ ᱦᱚᱲ ᱫᱚ ᱵᱟᱠᱚ ᱜᱚᱜ ᱫᱟᱲᱮ ᱟᱭᱟ ᱟᱫᱚ ᱩᱱᱤ ᱫᱚ ᱢᱚᱲᱟ ᱫᱚ ᱫᱚᱵᱟᱴᱤ ᱨᱮᱠᱚ ᱫᱚᱦᱚᱭᱮᱭᱟᱠᱚ ᱫᱚᱵᱟᱴᱤ ᱨᱮ ᱫᱚᱦᱚ ᱠᱟᱛᱮᱫ ᱩᱱᱤ ᱫᱚᱠᱚ ᱫᱟᱹᱛᱟᱱᱤᱭᱮᱭᱟᱠᱚ ᱦᱩᱛᱩᱢ ᱮᱭᱟ ᱠᱚ ᱟᱨ ᱫᱟᱜ ᱠᱚᱠᱚ ᱫᱟᱜ ᱠᱚᱠᱚ ᱫᱩᱞᱟ ᱠᱚ ᱩᱱᱤ ᱧᱩᱛᱩᱢ ᱛᱮ ᱫᱟᱜ ᱠᱚᱠᱚ ᱫᱩᱞ ᱟᱭᱟ ᱠᱚ ᱯᱚᱭᱥᱟ ᱠᱚᱠᱚ ᱮᱢᱟᱭᱟ ᱟᱨ ᱤᱱᱟᱹᱯᱚᱨ ᱩᱱᱤ ᱫᱚ ᱡᱟᱦᱟᱸ ᱨᱮᱠᱚ ᱡᱟᱭᱜᱟ ᱟᱭᱟ ᱠᱚ ᱟᱨ ᱚᱱᱟ ᱡᱟᱭᱜᱟ ᱨᱮ ᱠᱚ ᱤᱫᱤᱭᱮᱭᱟᱠᱚ ᱤᱫᱤ ᱠᱟᱛᱮᱫ ᱚᱸᱰᱮ ᱫᱚ ᱠᱟᱴᱷ ᱨᱮᱭᱟᱜ ᱯᱚᱱᱭᱟ ᱯᱚᱱᱭᱟ ᱠᱷᱩᱱᱴᱤ ᱵᱤᱫ ᱠᱟᱛᱮᱫ ᱩᱱᱤ ᱫᱚ ᱥᱟᱨᱟ ᱠᱚ ᱵᱮᱱᱟᱣ ᱟᱭᱟ ᱟᱫᱚ ᱠᱚ ᱵᱮᱱᱟᱣ ᱟᱭ ᱛᱮ ᱟᱫᱚ ᱯᱮ ᱫᱷᱟᱣ ᱩᱱᱤ ᱢᱚᱲᱟ ᱠᱚ ᱟᱹᱪᱩᱨᱮᱭᱟ ᱠᱚ ᱟᱹᱪᱩᱨ ᱠᱟᱛᱮᱫ ᱚᱱᱟ ᱠᱟᱴᱷ ᱥᱟᱡᱟᱣ ᱪᱮᱛᱟᱱ ᱨᱮᱠᱚ ᱜᱤᱛᱤᱡ ᱮᱭᱟ ᱠᱚ ᱜᱤᱛᱤᱡ ᱠᱟᱛᱮᱫ ᱟᱫᱚ ᱩᱱᱤ ᱢᱚᱲᱟ ᱪᱮᱛᱟᱱ ᱨᱮᱦᱚᱸ ᱠᱟᱴᱷ ᱠᱚᱠᱚ ᱮᱢ ᱟᱠᱚ ᱠᱟᱴᱷ ᱠᱚ ᱮᱢ ᱠᱟᱛᱮᱫ ᱟᱫᱚ ᱚᱸᱰᱮ ᱟᱫᱚ ᱚᱸᱰᱮ ᱩᱱᱤᱨᱮᱱ ᱩᱱᱤ ᱢᱚᱲᱟ ᱨᱮᱱ ᱵᱚᱝᱥᱚ ᱫᱷᱚᱨ ᱠᱤᱢᱵᱟ ᱜᱤᱫᱽᱨᱟᱹ ᱚᱱᱮ ᱢᱚᱪᱟᱨᱮᱭ ᱥᱮᱸᱜᱮᱞ ᱟᱭᱟᱭ ᱟᱫᱚ ᱩᱱᱤ ᱨᱟᱯᱟᱜ ᱥᱟᱶ ᱥᱟᱶᱛᱮ ᱢᱤᱫᱴᱟᱝ ᱥᱤᱢ ᱵᱩᱥᱟᱹᱜ ᱦᱚᱸ ᱚᱱᱟ ᱥᱟᱨᱟ ᱨᱮᱫᱚ ᱠᱚ ᱮᱢ ᱪᱟᱞ ᱟᱭᱟ ᱠᱚ ᱛᱟᱨᱯᱚᱨ ᱨᱟᱯᱟᱜ ᱦᱩᱭ ᱠᱟᱛᱮᱫ ᱴᱷᱤᱞᱤ ᱛᱮ ᱫᱟᱜ ᱠᱚ ᱫᱩᱞ ᱫᱟᱜ ᱠᱚ ᱫᱩᱞᱟ ᱚᱱᱮ ᱤᱭᱟᱹᱨᱮ ᱨᱟᱯᱟᱜ ᱨᱟᱯᱟᱜ ᱴᱷᱮᱱ ᱡᱟᱦᱟᱸᱨᱮ ᱢᱚᱲᱟ ᱨᱟᱯᱟᱜ ᱦᱩᱭ ᱠᱟᱱᱟ ᱚᱸᱰᱮ ᱛᱟᱨᱯᱚᱨ ᱚᱸᱰᱮ ᱡᱟᱝ ᱵᱟᱦᱟ ᱠᱚ ᱵᱟᱪᱷᱟᱣ ᱩᱰᱩᱠᱟ ᱡᱟᱝ ᱵᱟᱦᱟ ᱵᱟᱪᱷᱟᱣ ᱞᱟᱹᱜᱤᱫ ᱛᱮᱫᱚ ᱯᱳᱭᱞᱳ ᱦᱩᱭᱩᱜ ᱠᱟᱱᱟ ᱚᱱᱮ ᱵᱤᱦᱚᱜ ᱥᱮᱫ ᱨᱮ ᱡᱟᱝ ᱵᱟᱦᱟ ᱫᱚ ᱛᱟᱦᱮᱸᱱᱟ ᱢᱚᱞᱚᱝ ᱥᱮᱫ ᱨᱮ ᱟᱫᱚ ᱚᱱᱟ ᱫᱚ ᱵᱟᱪᱷᱟᱣ ᱞᱟᱹᱜᱤᱫ ᱛᱮ ᱵᱟᱹᱴᱤᱨᱮ ᱥᱟᱥᱟᱝ ᱫᱟᱜ ᱠᱚ ᱞᱮᱣᱦᱟᱭᱟ ᱟᱨ ᱚᱱᱮ ᱵᱟᱹᱴᱤᱨᱮ ᱚᱱᱮ ᱡᱟᱝᱵᱟᱦᱟ ᱠᱚ ᱫᱚᱦᱚᱭᱟᱠᱚ ᱡᱮ ᱚᱱᱟ ᱪᱤᱱᱦᱟᱹ ᱞᱟᱹᱜᱤᱫ ᱛᱮ ᱡᱮ ᱥᱟᱹᱨᱤᱜᱮ ᱡᱟᱝ ᱵᱟᱦᱟ ᱠᱟᱱᱟ ᱥᱮ ᱵᱟᱝ ᱠᱟᱱᱟ ᱟᱨ ᱡᱩᱫᱤ ᱚᱱᱮ ᱡᱟᱝ ᱵᱟᱦᱟ ᱠᱷᱚᱱ ᱢᱟᱭᱟᱝ ᱩᱰᱩᱠᱚᱜᱼᱟ ᱛᱟᱦᱞᱮ ᱠᱚ ᱵᱩᱡᱽ ᱟᱠᱚ ᱡᱮ ᱱᱚᱣᱟᱜᱮ ᱡᱟᱝ ᱵᱟᱦᱟ ᱠᱟᱱᱟ ᱟᱫᱚ ᱚᱱᱟ ᱡᱟᱝᱵᱟᱦᱟ ᱫᱚ ᱟᱹᱰᱤ ᱡᱚᱛᱱᱚ ᱥᱟᱺᱦᱤᱡ ᱪᱩᱠᱟᱹᱜ ᱨᱮ ᱫᱚᱦᱚ ᱠᱟᱛᱮᱫ ᱚᱲᱟᱜ ᱛᱮᱠᱚ ᱟᱹᱜᱩᱭᱟ ᱚᱲᱟᱜ ᱛᱮ ᱟᱹᱜᱩ ᱠᱟᱛᱮᱫ ᱟᱫᱚ ᱚᱱᱟ ᱫᱚ ᱪᱷᱟᱴᱠᱟ ᱛᱟᱱᱟᱜ ᱨᱮ ᱚᱱᱟ ᱫᱚᱠᱚ ᱡᱚᱛᱚᱱ ᱠᱟᱛᱮᱫ ᱠᱚ ᱫᱚᱦᱚ ᱠᱟᱜᱼᱟ